ᱤᱥᱤᱱ ᱞᱟᱹᱜᱤᱫ ᱤᱧᱟᱹᱜ ᱠᱩᱥᱤᱭᱟ ᱞᱮᱠᱟᱱ ᱤᱥᱤᱱ ᱫᱚ ᱯᱳᱭᱞᱳ ᱨᱮ ᱦᱩᱭᱩᱜ ᱠᱟᱱᱟ ᱫᱟᱜ ᱢᱟ ᱰᱤ ᱟᱲᱟᱜ ᱛᱤᱠᱤ ᱥᱟᱶᱛᱮ ᱟ ᱞᱩ ᱵᱷᱟ ᱡᱤ ᱪᱮᱫᱟᱜ ᱤᱧ ᱠᱩᱥᱤᱭᱟᱜᱼᱟ ᱚᱱᱟᱫᱚ ᱫᱟᱜ ᱢᱟ ᱲᱤ ᱨᱮᱫᱚ ᱫᱟᱜ ᱥᱟᱶᱛᱮ ᱫᱟᱠᱟ ᱛᱟᱦᱮᱱᱟ ᱡᱟᱦᱟᱸ ᱫᱚ ᱦᱚᱲᱢᱚ ᱨᱮ ᱫᱟᱜ ᱫᱚ ᱟᱹᱰᱤ ᱞᱟᱹᱠᱛᱤᱭᱟᱱᱟᱜ ᱡᱤᱱᱤᱥ ᱠᱟᱱᱟ ᱟᱨ ᱦᱚᱲᱢᱚ ᱱᱟᱯᱟᱭᱮ ᱫᱚᱦᱚᱭᱟ ᱦᱚᱲᱢᱚ ᱨᱮ ᱫᱟᱜ ᱴᱷᱤᱠᱼᱴᱷᱟᱠ ᱛᱟᱦᱮᱞᱮᱱᱠᱷᱟᱱ ᱚᱱᱟᱫᱚ ᱫᱟᱜ ᱢᱟᱲᱤᱫᱩᱧ ᱠᱩᱥᱤᱭᱟᱜᱼᱟ ᱟᱨ ᱫᱟᱜᱢᱟᱹᱰᱤ ᱧᱩ ᱞᱮᱠᱷᱟᱱ ᱦᱚᱲᱢᱚ ᱨᱮ ᱠᱳᱱᱳ ᱮᱴᱠᱮᱴᱚᱬᱮ ᱵᱟᱝ ᱦᱩᱭᱩᱜᱼᱟ ᱤᱱᱟᱹ ᱥᱟᱶᱛᱮ ᱟᱨᱦᱚᱸ ᱢᱮᱱᱟᱜ ᱜᱮᱭᱟ ᱡᱤᱞ ᱠᱚ ᱤᱧ ᱫᱚ ᱯᱚᱠᱳᱲᱤ ᱦᱚᱧ ᱠᱩᱥᱤᱭᱟᱜ ᱜᱮᱭᱟ ᱡᱤᱞᱤᱧ ᱠᱩᱥᱤᱭᱟᱜ ᱜᱮᱭᱟ ᱡᱤᱞ ᱨᱮ ᱟᱹᱰᱤᱜᱟᱱ ᱯᱨᱳᱴᱤᱱ ᱢᱮᱱᱟᱜᱼᱟ ᱡᱟᱦᱟᱸ ᱫᱚ ᱦᱚᱲᱢᱚ ᱥᱮ ᱥᱟᱶᱟᱨ ᱱᱟᱯᱟᱭ ᱫᱚᱦᱚ ᱞᱟᱹᱜᱤᱫ ᱟᱹᱰᱤ ᱞᱟᱹᱠᱛᱤ ᱜᱮᱭᱟ ᱡᱤᱞ ᱫᱚ ᱟᱹᱰᱤ ᱫᱟᱲᱮᱭ ᱮᱢᱚᱜᱼᱟᱭ ᱚᱱᱟᱛᱮ ᱡᱤᱞ ᱦᱚᱧ ᱠᱩᱥᱤᱭᱟᱜ ᱜᱮᱭᱟ ᱟᱨ ᱤᱱᱟᱹ ᱥᱟᱶ ᱥᱟᱶᱛᱮ ᱟᱨᱚ ᱠᱩᱥᱤᱭᱟᱜᱼᱟᱹᱧ ᱠᱟᱨᱞᱟ ᱵᱷᱟᱹᱡᱤ ᱤᱱᱟᱹ ᱛᱟᱭᱚᱢ ᱱᱤᱢᱤᱧ ᱠᱩᱥᱤᱭᱟᱜᱼᱟ ᱱᱤᱢ ᱡᱮᱢᱚᱱ ᱯᱤᱯᱟᱹ ᱱᱤᱢ ᱟᱹᱞᱩ ᱱᱤᱢ ᱮᱢᱟᱱ ᱛᱮᱭᱟᱜ ᱠᱩᱧ ᱠᱩᱥᱤᱭᱟᱜᱼᱟ ᱡᱟᱦᱟ ᱫᱚ ᱱᱤᱢ ᱥᱟᱶᱛᱮ ᱟᱹᱞᱩ ᱵᱷᱟᱹᱡᱤ ᱯᱤᱯᱟᱹ ᱱᱤᱢ ᱫᱚ ᱦᱚᱲᱢᱚ ᱨᱮ ᱡᱟᱦᱟᱸ ᱡᱤᱵᱟᱱᱩ ᱥᱮ ᱠᱟᱹᱴᱤᱡ ᱠᱟᱹᱴᱤᱡ ᱛᱤᱡᱩ ᱩᱱᱠᱩ ᱠᱚᱭ ᱥᱟᱦᱟ ᱠᱚᱣᱟ ᱚᱱᱟᱛᱮ ᱱᱤᱢ ᱫᱚ ᱟᱹᱰᱤ ᱡᱳᱨᱤᱧ ᱠᱩᱥᱤᱭᱟᱜ ᱜᱮᱭᱟ